ᱥᱚᱨᱠᱟᱨ ᱴᱚᱴᱷᱟ ᱥᱮ ᱯᱚᱱᱚᱛ ᱨᱮ ᱠᱷᱮᱞᱚᱰ ᱩᱛᱱᱟᱹᱣ ᱜᱚᱲᱚ ᱥᱚᱯᱚᱦᱚᱫ ᱮᱢ ᱟᱠᱟᱫ ᱛᱮ ᱟᱭᱢᱟ ᱟᱭᱢᱟ ᱤᱥᱴᱤᱰᱤᱭᱚ ᱦᱚᱲ ᱠᱚᱣᱟᱜ ᱟᱹᱰᱤ ᱱᱟᱯᱟᱭ ᱥᱚᱨᱠᱟᱨ ᱴᱷᱮᱱ ᱠᱷᱚᱱ ᱩᱯᱠᱟᱹᱨ ᱠᱚ ᱧᱟᱢᱟ ᱟᱨ ᱥᱟᱱᱟᱢ ᱠᱷᱮᱞᱚᱰᱤᱭᱟ ᱦᱚᱲ ᱠᱚ ᱴᱨᱮᱱᱤᱝ ᱥᱮ ᱠᱚᱪᱤᱝ ᱠᱚ ᱧᱟᱢ ᱞᱮᱠᱷᱟᱱ ᱵᱷᱟᱹᱜᱤ ᱠᱚ ᱠᱷᱮᱞᱚᱰ ᱫᱟᱲᱮᱭᱟᱜᱼᱟ ᱠᱚ ᱟᱨ ᱠᱷᱮᱞᱚᱰ ᱠᱷᱮᱞᱚᱰ ᱛᱮ ᱠᱚ ᱫᱟᱲᱮ ᱞᱮᱱ ᱠᱷᱟᱱ ᱠᱷᱮᱞᱚᱰᱤᱭᱟᱹ ᱦᱚᱲ ᱠᱚ ᱥᱚᱨᱠᱟᱨ ᱴᱷᱮᱱ ᱠᱷᱚᱡ ᱥᱩᱡᱚᱜᱽ ᱥᱩᱵᱷᱤᱫᱟ ᱧᱟᱢ ᱟᱠᱚ ᱟᱨ ᱚᱱᱟᱛᱮ ᱜᱚᱲᱚ ᱥᱚᱯᱚᱦᱚᱫ ᱮᱢ ᱠᱟᱛᱮᱜ ᱠᱷᱮᱞᱚᱰᱤᱭᱟᱹ ᱦᱚᱲ ᱠᱚᱣᱟᱜ ᱟᱹᱰᱤ ᱩᱯᱠᱟᱹᱨ ᱦᱩᱭᱩᱜ ᱠᱟᱱᱟ ᱟᱨ ᱥᱚᱨᱠᱟᱨ ᱴᱷᱮᱱ ᱠᱷᱚᱱ ᱟᱹᱰᱤ ᱥᱩᱡᱩᱜᱽ ᱥᱩᱵᱤᱫᱟ ᱠᱚ ᱧᱟᱢ ᱫᱟᱲᱮᱭᱟᱜᱼᱟ